ᱦᱮᱲᱮᱢᱮᱜ ᱡᱤᱱᱤᱥ ᱫᱚ ᱦᱩᱭᱩᱜ ᱠᱟᱱᱟ ᱢᱟᱞᱯᱳᱣᱟ ᱡᱤᱞᱤᱯᱤ ᱵᱩᱫᱤᱭᱟᱹ ᱜᱚᱡᱟ

ᱜᱚᱡᱟ ᱠᱚ ᱢᱟᱞᱯᱳᱣᱟ ᱡᱷᱤᱞᱯᱤ ᱨᱚᱥᱜᱳᱞᱞᱟ ᱟᱨ ᱚᱱᱟ ᱦᱚᱸ ᱦᱟᱸᱜ ᱦᱮᱲᱮᱢ ᱞᱟᱹᱰᱩ ᱠᱚᱜᱮ